ᱦᱮᱞᱳ ᱤᱧ ᱥᱩᱢᱤᱛᱨᱟ ᱠᱤᱥᱠᱩᱧ ᱞᱟᱹᱭᱮᱫᱟ ᱱᱚᱶᱟᱠᱤ ᱵᱟᱝᱟᱞᱤ ᱫᱷᱟᱵᱟ ᱠᱟᱱᱟ ᱤᱧᱟᱹᱜ ᱤᱧᱟᱹᱜ ᱢᱤᱫ ᱯᱞᱮᱴ ᱵᱤᱨᱭᱟᱱᱤᱧ ᱚᱰᱟᱨ ᱞᱮᱫᱟ ᱛᱚ ᱢᱮᱱᱠᱷᱟᱱ ᱤᱧ ᱴᱷᱮᱡ ᱡᱚᱢᱟᱜ ᱨᱮᱭᱟᱜ ᱪᱮᱫᱦᱚᱸ ᱯᱞᱮᱴ ᱵᱟᱹᱱᱩᱜᱼᱟ ᱛᱚ ᱵᱤᱨᱭᱟᱱᱤ ᱥᱟᱶᱛᱮ ᱚᱱᱟ ᱯᱞᱮᱴ ᱦᱚᱸ ᱯᱮᱠᱤᱝ ᱟᱹᱧ ᱯᱮ